ᱟᱵᱚ ᱱᱚᱣᱟ ᱵᱷᱟᱨᱚᱛ ᱫᱤᱥᱚᱢ ᱥᱮ ᱥᱤᱧᱚᱛ ᱫᱤᱥᱚᱢ ᱨᱮᱱᱟᱜ ᱥᱮᱪᱮᱫ ᱵᱮᱵᱚᱥᱛᱷᱟ ᱫᱚ ᱩᱱᱟᱹᱜ ᱱᱟᱯᱟᱭ ᱩᱛᱟᱹᱨ ᱫᱚ ᱵᱟᱝ ᱠᱟᱱᱟ ᱮᱴᱟᱜ ᱫᱤᱥᱚᱢ ᱠᱚ ᱞᱮᱠᱟ ᱫᱚ ᱩᱱᱟᱹᱜ ᱱᱟᱯᱟᱭ ᱵᱮᱵᱚᱥᱛᱷᱟ ᱫᱚ ᱵᱟᱹᱱᱩᱜ ᱟᱠᱟᱫᱟ ᱡᱮᱞᱮᱠᱟ ᱵᱤᱫᱮᱥ ᱨᱮ ᱡᱟᱦᱟᱸ ᱞᱮᱠᱟ ᱟᱢᱮᱨᱤᱠᱟ ᱨᱮ ᱥᱮ ᱤᱝᱞᱮᱱᱰ ᱨᱮ ᱡᱟᱦᱟᱸ ᱞᱮᱠᱟᱱᱟᱜ ᱵᱮᱵᱚᱥᱛᱷᱟ ᱢᱮᱱᱟᱜᱼᱟ ᱞᱟᱛᱟᱨ ᱪᱟᱱᱟᱪ ᱠᱷᱚᱱ ᱮᱦᱚᱵ ᱠᱟᱛᱮ ᱩᱥᱩᱞᱟᱱᱟᱜ ᱪᱟᱱᱟᱪ ᱫᱷᱟᱹᱨᱤᱡ ᱟᱹᱰᱤ ᱱᱟᱯᱟᱭ ᱵᱮᱵᱚᱥᱛᱷᱟ ᱢᱮᱱᱟᱜᱼᱟ ᱢᱮᱱᱠᱷᱟᱱ ᱟᱵᱚ ᱱᱚᱰᱮ ᱫᱚ ᱩᱱᱟᱹᱜ ᱩᱛᱟᱹᱨᱟᱜ ᱫᱚ ᱵᱟᱹᱱᱩᱜ ᱟᱱᱟ ᱚᱱᱟᱛᱮ ᱦᱚᱲ ᱠᱚ ᱵᱤᱫᱮᱥ ᱜᱮᱠᱚ ᱯᱟᱲᱦᱟᱜ ᱠᱚ ᱪᱟᱞᱟᱜᱼᱟ ᱟᱫᱚ ᱱᱚᱰᱮ ᱦᱚᱸ ᱚᱱᱠᱟᱜᱮ ᱵᱮᱵᱚᱥᱛᱷᱟ ᱫᱚᱨᱠᱟᱨ ᱠᱟᱱᱟ ᱟᱨ ᱟᱵᱚᱣᱟᱜ ᱫᱤᱥᱚᱢ ᱨᱮ ᱦᱚᱸ ᱡᱟᱛᱮ ᱯᱟᱹᱴᱷᱩᱣᱟᱹ ᱠᱚ ᱱᱟᱯᱟᱭ ᱚᱠᱚᱡ ᱠᱚ ᱪᱮᱫ ᱫᱲᱟᱭᱟᱜᱢᱟ ᱛᱚᱦᱚᱵ ᱠᱞᱟᱥ ᱠᱷᱚᱱᱟᱜ ᱪᱮᱛᱟᱱ ᱠᱞᱟᱥ ᱫᱷᱟᱹᱨᱤᱡ ᱪᱮᱛᱟᱱ ᱪᱟᱱᱟᱡ ᱫᱷᱟᱹᱨᱤᱡ ᱱᱟᱯᱟᱭ ᱚᱠᱚᱡ ᱱᱤᱡᱮᱨᱟᱜ ᱵᱷᱟᱥᱟ ᱛᱮ ᱦᱚᱸ ᱠᱚ ᱯᱟᱲᱦᱟᱜᱢᱟ ᱱᱚᱣᱟ ᱜᱮ ᱠᱟᱛᱷᱟ ᱫᱚ ᱚᱠᱚᱭ ᱚᱠᱟ ᱵᱷᱟᱥᱟ ᱨᱮ ᱚᱠᱟ ᱟᱲᱟᱝᱛᱮ ᱦᱟᱨᱟᱼᱵᱩᱨᱩ ᱟᱠᱟᱱᱟᱭ ᱚᱱᱟ ᱟᱲᱟᱝ ᱛᱮᱜᱮ ᱯᱟᱲᱦᱟᱣ ᱞᱮᱱᱠᱷᱟᱱ ᱩᱛᱱᱟᱹᱣ ᱫᱚ ᱱᱟᱯᱟᱭᱜᱮ ᱦᱩᱭ ᱠᱚᱜ ᱛᱟᱵᱚᱱᱟ ᱚᱱᱟᱛᱮ ᱱᱚᱣᱟ ᱜᱮ ᱟᱵᱚ ᱱᱚᱣᱟ ᱥᱚᱨᱠᱟᱨ ᱠᱷᱚᱱᱟᱜ ᱱᱮᱦᱚᱨ